ᱤᱧᱨᱮᱱ ᱨᱳᱞ ᱢᱚᱰᱮᱞ ᱫᱚ ᱥᱤᱫᱩ ᱠᱟᱹᱱᱦᱩ ᱪᱟᱸᱫᱽ ᱵᱷᱟᱹᱭᱨᱳ ᱯᱷᱩᱞᱳ ᱡᱷᱟᱱᱚ ᱱᱩᱠᱩ ᱜᱮ ᱤᱧ ᱴᱷᱮᱱ ᱫᱚ ᱵᱚᱸᱜᱟ ᱥᱚᱢᱟᱱ ᱪᱮᱫᱟᱜ ᱥᱮ ᱱᱩᱠᱩ ᱫᱚ ᱥᱟᱱᱛᱟᱲ ᱥᱟᱱᱛᱟᱲ ᱦᱚᱲ ᱞᱟᱹᱜᱤᱫ ᱞᱟᱹᱲᱦᱟᱹᱭ ᱞᱮᱱᱟ ᱟᱠᱚ ᱦᱟᱥᱟ ᱵᱷᱟᱥᱟ ᱞᱟᱹᱜᱤᱫ ᱡᱤᱣᱤ ᱠᱚ ᱟᱞᱟᱭ ᱞᱮᱫᱟ ᱛᱚᱵᱮ ᱱᱩᱠᱩ ᱜᱮ ᱤᱧ ᱨᱮᱱ ᱛᱟᱛᱷᱳᱣ ᱨᱮᱦᱚᱸ ᱛᱟᱛᱷᱳᱣ ᱦᱟᱥᱟᱼᱵᱷᱟᱥᱟ ᱞᱟᱹᱜᱤᱫ ᱡᱤᱣᱤ ᱠᱚ ᱮᱢ ᱞᱮᱫᱟ ᱦᱟᱥᱟᱼᱵᱷᱟᱥᱟ ᱟᱵᱚ ᱞᱟᱹᱜᱤᱫ ᱠᱚ ᱫᱚᱦᱚ ᱠᱟᱫᱟ ᱤᱧᱫᱚ ᱱᱩᱠᱩ ᱜᱮ ᱤᱧ ᱨᱮᱱ ᱵᱚᱸᱜᱟ ᱵᱟᱨᱟᱵᱟᱹᱨᱤ ᱦᱚᱲᱫᱚ ᱵᱚᱸᱜᱟ ᱥᱚᱢᱟᱱ ᱦᱚᱲ ᱠᱟᱱᱟᱠᱚ ᱱᱩᱠᱩ ᱫᱚ ᱱᱩᱠᱩ ᱡᱮᱱᱚ ᱟᱵᱚ ᱦᱟᱥᱟᱼᱵᱷᱟᱥᱟ ᱡᱷᱚᱛᱚ ᱵᱚᱱ ᱧᱟᱢ ᱠᱟᱫᱟ ᱡᱷᱚᱛᱚ ᱠᱚ ᱫᱚᱦᱚ ᱟᱠᱟᱫ ᱵᱚᱱᱟ ᱚᱱᱟᱛᱮ ᱤᱧᱫᱚ ᱱᱩᱠᱩ ᱫᱚ ᱤᱧᱨᱮᱱ ᱫᱚ ᱟᱭᱚᱼᱵᱟᱵᱟ ᱞᱮᱠᱟᱜᱮᱧ ᱢᱚᱱᱮ ᱠᱚᱣᱟ